ᱜᱟ ᱰᱤᱤᱧ ᱠᱩᱥᱤᱭᱟᱜᱼᱟ ᱜᱟᱹᱰᱤ ᱫᱚ ᱪᱮᱫᱟᱜ ᱤᱧ ᱠᱩᱥᱤᱭᱟᱜᱼᱟ ᱜᱟᱹᱰᱤ ᱛᱮᱫᱚ ᱟᱹᱰᱤ ᱛᱟᱲᱟᱛᱟᱲᱤᱢ ᱪᱟᱞᱟᱜᱼᱟ ᱥᱟᱺᱜᱤᱧ ᱫᱤᱥᱚᱢ ᱫᱤᱥᱚᱢ ᱠᱚ ᱧᱮᱞᱤᱧ ᱠᱩᱥᱤᱭᱟᱜᱼᱟ ᱚᱱᱟ ᱠᱷᱟᱹᱛᱤᱨ ᱜᱟᱹᱰᱤ ᱫᱩᱧ ᱠᱩᱥᱤᱭᱟᱜᱼᱟ ᱥᱩᱱᱩᱢ ᱥᱟᱵᱚᱱᱤᱧ ᱠᱩᱥᱤᱭᱟᱜᱼᱟ ᱥᱩᱱᱩᱢ ᱥᱟᱵᱚᱱ ᱫᱚ ᱦᱚᱲᱢᱚ ᱠᱚ ᱵᱷᱟᱜᱮ ᱛᱟᱦᱮᱸᱱᱟ ᱯᱚᱨᱤᱥᱠᱟᱨᱚᱜᱼᱟ ᱚᱱᱟ ᱠᱷᱟᱹᱛᱤᱨ ᱜᱤᱫᱽᱨᱟᱹᱧ ᱠᱩᱥᱤᱭᱟᱠᱚᱣᱟ ᱜᱤᱫᱽᱨᱟᱹ ᱫᱚ ᱟᱹᱰᱤ ᱪᱮᱦᱨᱟ ᱠᱚ ᱧᱮᱞᱚᱜᱼᱟ ᱟᱨᱦᱚᱸ ᱡᱩᱫᱤ ᱥᱟᱯᱷᱟᱼᱥᱟᱯᱷᱤᱢ ᱫᱚᱦᱚ ᱠᱟᱠᱚᱣᱟ ᱮᱸᱰᱮᱠᱷᱟᱱ ᱟᱨᱦᱚᱸ ᱟᱹᱰᱤ ᱱᱟᱯᱟᱭ ᱚᱱᱟ ᱠᱷᱟᱹᱛᱤᱨᱤᱧ ᱠᱩᱥᱤᱭᱟᱚᱣᱟ ᱚᱲᱟᱜᱼᱫᱩᱣᱟᱹᱨ ᱯᱚᱨᱤᱥᱠᱟᱨᱧ ᱠᱩᱥᱤᱭᱟᱜᱼᱟ ᱦᱟᱥᱟ ᱪᱤᱸᱠᱟᱹᱬ ᱪᱤᱸᱠᱟᱹᱬ ᱞᱮᱠᱷᱟᱱ ᱟᱹᱰᱤ ᱥᱟᱯᱷᱟ ᱥᱟᱺᱦᱤᱡ ᱵᱩᱡᱷᱟᱹᱜᱼᱟ ᱚᱱᱟ ᱠᱷᱟᱹᱛᱤᱨᱤᱧ ᱠᱩᱥᱤᱭᱟᱜᱼᱟ ᱚᱞᱚᱜ ᱯᱟᱲᱦᱟᱣᱤᱧ ᱠᱩᱥᱤᱭᱟᱜᱼᱟ ᱪᱮᱫᱟᱜ ᱥᱮ ᱚᱞᱚᱜ ᱯᱟᱲᱦᱟᱣ ᱠᱷᱟᱱ ᱫᱚ ᱟᱹᱰᱤ ᱥᱟᱺᱜᱤᱧ ᱡᱟᱦᱟᱸᱱᱟᱜ ᱠᱚᱦᱚᱢ ᱧᱟᱢ ᱫᱟᱲᱮᱭᱟᱜᱼᱟ ᱚᱞᱚᱜ ᱯᱟᱲᱦᱟᱣ ᱡᱤᱭᱚᱱ ᱫᱚ ᱟᱹᱰᱤ ᱱᱟᱯᱟᱭᱟ ᱪᱮᱫᱟᱜ ᱥᱮ ᱛᱤᱱᱟᱹᱜ ᱜᱟᱛᱮ ᱠᱚ ᱥᱟᱶᱮᱢ ᱧᱟᱯᱟᱢᱟ ᱧᱮᱯᱮᱞ ᱨᱚᱯᱚᱲ ᱟᱹᱰᱤ ᱪᱮᱨᱦᱟ ᱥᱟᱹᱜᱟᱹᱭ ᱠᱚ ᱛᱟᱦᱮᱱᱟ ᱚᱱᱟ ᱠᱷᱟᱹᱛᱤᱨ ᱡᱚᱢᱼᱧᱩᱧ ᱠᱩᱥᱤᱭᱟᱜᱼᱟ ᱩᱛᱩᱼᱫᱟᱠᱟᱧ ᱠᱩᱥᱤᱭᱟᱜᱼᱟ ᱚᱱᱟ ᱠᱚ ᱡᱚᱢ ᱞᱮᱠᱷᱟᱱ ᱫᱟᱠᱟ ᱠᱚ ᱢᱟᱱᱮ ᱦᱚᱲᱢᱚ ᱠᱚ ᱵᱷᱟᱜᱮ ᱛᱟᱦᱮᱱᱟ ᱯᱟᱣᱰᱟᱨᱤᱧ ᱠᱩᱥᱤᱭᱟᱜᱼᱟ ᱩᱫᱽᱜᱟᱹᱨ ᱫᱤᱱ ᱯᱟᱣᱰᱟᱨ ᱚᱡᱚᱜ ᱞᱮᱠᱷᱟᱱ ᱦᱚᱲᱢᱚ ᱠᱚ ᱵᱟᱝ ᱥᱚᱣᱟ ᱥᱮᱹᱱᱴ ᱠᱚᱧ ᱠᱩᱥᱤᱭᱟᱜᱼᱟ ᱥᱮᱹᱱᱴ ᱦᱚᱸ ᱚᱡᱚᱜ ᱞᱮᱠᱷᱟᱱ ᱟᱹᱰᱤ ᱪᱮᱨᱦᱟ ᱥᱚᱣᱟ ᱚᱱᱟ ᱠᱷᱟᱹᱛᱤᱨᱤᱧ ᱠᱩᱥᱤᱣᱟᱜᱼᱟ